ᱥᱟᱢᱵᱟᱫ ᱨᱮ ᱡᱟᱦᱟᱱ ᱥᱟᱶᱛᱟᱠᱤᱭᱟᱹ ᱞᱟᱠᱪᱟᱨ ᱥᱟᱛᱟᱢ ᱜᱟᱞᱢᱟᱨᱟᱣ ᱦᱩᱭᱩᱜᱼᱟ ᱚᱱᱟᱫᱚ ᱦᱩᱭᱩᱜ ᱠᱟᱱᱟ ᱫᱤᱱᱟᱹᱢ ᱢᱤᱰᱤᱭᱟ ᱨᱮ ᱡᱟᱦᱟᱸ ᱢᱮᱱᱚᱜᱚᱜᱼᱟ ᱚᱱᱟᱫᱚ ᱡᱮᱢᱚᱱ ᱥᱟᱱᱛᱟᱞᱤ ᱵᱷᱟᱥᱟᱛᱮ ᱚᱞᱚᱜ ᱯᱟᱲᱦᱟᱣ ᱥᱟᱱᱛᱟᱞᱤ ᱨᱮᱱᱟᱝ ᱮᱱᱮᱡ ᱥᱮᱨᱮᱧ ᱥᱟᱶᱛᱟᱞᱤ ᱨᱮᱱᱟᱝ ᱡᱚᱛᱚ ᱠᱤᱪᱷᱩ ᱜᱮ ᱴᱷᱟᱶ ᱧᱟᱢ ᱫᱚᱦᱚᱭ ᱞᱟᱹᱜᱤᱫ ᱛᱮ ᱠᱩᱨᱩᱢᱩᱴᱩ ᱢᱮᱱ ᱜᱟᱱᱚᱜ ᱠᱟᱱᱟ ᱢᱤᱰᱤᱭᱟ ᱜᱮ ᱱᱚᱣᱟ ᱜᱮ ᱟᱞᱮ ᱡᱟᱦᱟᱸ ᱥᱟᱱᱛᱟᱞᱤ ᱵᱷᱟᱥᱟᱛᱮ ᱡᱚᱛᱚ ᱠᱤᱪᱷᱩ ᱴᱷᱟᱶ ᱧᱟᱢᱚᱜᱼᱟ ᱚᱱᱟᱜᱮ ᱱᱚᱣᱟ ᱫᱚ ᱥᱚᱢᱵᱟᱫ ᱨᱮ ᱢᱮᱱ ᱢᱮᱱ ᱫᱚ ᱥᱚᱢᱵᱟᱫ ᱱᱚᱣᱟ ᱜᱮ ᱟᱞᱮᱭᱟᱜ ᱠᱩᱨᱩᱢᱩᱴᱩᱭ ᱛᱟᱞᱮ ᱯᱮ ᱢᱤᱰᱤᱭᱟ ᱨᱮ ᱡᱟᱦᱟᱸᱱ ᱥᱟᱛᱟᱢ ᱤᱫᱤᱧ ᱢᱮᱱ ᱮᱫᱼᱟ ᱚᱱᱟᱜᱮ ᱥᱚᱢᱵᱟᱫ ᱨᱮ ᱡᱟᱦᱟᱱ ᱥᱟᱶᱛᱟ ᱞᱟᱹᱭᱼᱞᱟᱠᱪᱟᱨ ᱦᱩᱭᱩᱜᱼᱟ ᱢᱤᱰᱤᱭᱟ ᱨᱮ ᱡᱟᱦᱟᱱ ᱥᱟᱛᱟᱢ ᱤᱫᱤᱭᱟ ᱫᱚᱦᱚᱭᱼᱭᱟ ᱪᱮᱫ ᱚᱱᱟ ᱜᱮ